ᱟᱞᱮ ᱫᱚ ᱪᱤᱞᱤ ᱠᱚᱞᱮ ᱟᱹᱥᱩᱞᱮᱫ ᱠᱚᱣᱟ ᱟᱞᱮ ᱫᱚ ᱚᱲᱟᱜ ᱨᱮᱫᱚ ᱜᱟᱹᱭ ᱰᱟᱝᱨᱟ ᱢᱤᱦᱩ ᱢᱮᱨᱚᱢ ᱟᱨ ᱥᱤᱢ ᱠᱚ ᱩᱱᱠᱩ ᱠᱚᱞᱮ ᱟᱹᱥᱩᱞᱮᱫ ᱠᱚᱣᱟ ᱟᱨ ᱩᱱᱠᱩ ᱫᱚ ᱟᱨ ᱩᱱᱠᱩ ᱫᱚ ᱢᱚᱡᱽ ᱛᱮᱜᱮᱞᱮ ᱫᱚᱦᱚᱭᱮᱫ ᱠᱚᱣᱟ ᱛᱚ ᱩᱱᱠᱩ ᱫᱚ ᱟᱯᱚᱱ ᱟᱯᱚᱱ ᱚᱲᱟᱜ ᱵᱮᱱᱟᱣ ᱠᱚ ᱦᱩᱭᱩᱜ ᱠᱟᱱᱟ ᱚᱲᱟᱜ ᱞᱮ ᱵᱮᱱᱟᱣ ᱠᱟᱜ ᱠᱚᱣᱟ ᱢᱮᱨᱚᱢ ᱟᱞᱟᱫᱟ ᱜᱟᱹᱭ ᱟᱞᱟᱫᱟ ᱟᱨ ᱠᱟᱰᱟ ᱟᱞᱟᱫᱟ ᱟᱨ ᱱᱩᱠᱩ ᱱᱩᱠᱩ ᱢᱮᱨᱚᱢ ᱢᱤᱦᱩ ᱠᱚᱜᱮ ᱱᱚᱝᱠᱟ ᱜᱮ ᱟᱞᱟᱫᱟ ᱟᱞᱟᱫᱟ ᱞᱮ ᱫᱚᱦᱚᱭᱮᱫ ᱠᱚᱣᱟ ᱟᱨ ᱡᱮᱱᱚ ᱢᱚᱡᱽ ᱛᱮᱠᱚ ᱛᱟᱦᱮᱭᱮᱱ ᱚᱱᱟᱛᱮ ᱢᱤᱫ ᱴᱷᱮᱡ ᱫᱚ ᱢᱟᱱᱮ ᱛᱟᱦᱮᱱ ᱫᱚ ᱵᱟᱝ ᱴᱷᱤᱠ ᱵᱟᱝ ᱦᱩᱭᱩᱜᱼᱟ ᱠᱟᱨᱚᱱ ᱡᱚᱥᱚᱜ ᱟᱠᱚ ᱵᱟᱝ ᱠᱷᱟᱡ ᱠᱚ ᱵᱟᱹᱲᱤᱡ ᱠᱚ ᱵᱟᱹᱲᱤᱡᱚᱜᱼᱟ ᱪᱮᱫ ᱠᱚ ᱡᱚᱢᱟ ᱠᱷᱟᱢᱚᱜ ᱟᱠᱚ ᱟᱠᱚ ᱛᱮᱦᱚᱸ ᱟᱠᱷᱚᱢ ᱫᱟᱲᱮᱭᱟᱼᱟ ᱚᱱᱟᱛᱮ ᱟᱞᱮ ᱫᱚ ᱟᱞᱟᱫᱟ ᱟᱯᱟᱫᱟ ᱞᱮ ᱫᱚᱦᱚᱭᱮᱫ ᱠᱚᱣᱟ ᱟᱨ ᱩᱱᱠᱩ ᱫᱚ ᱠᱟᱹᱴᱤᱡ ᱠᱷᱚᱡ ᱜᱮᱞᱮ ᱦᱟᱨᱟᱭᱮᱫ ᱠᱚᱣᱟ ᱢᱟᱱᱮ ᱟᱹᱰᱤ ᱠᱟᱹᱡᱤᱡ ᱠᱷᱚᱡ ᱜᱮ ᱢᱚᱡᱽ ᱛᱮᱜᱮ ᱡᱚᱢ ᱠᱚᱞᱮ ᱮᱢᱟ ᱠᱚ ᱠᱟᱱᱟ ᱢᱤᱦᱩ ᱢᱮᱨᱚᱢ ᱠᱚᱫᱚ ᱜᱷᱟᱥ ᱠᱚᱞᱮ ᱮᱢᱟ ᱠᱚ ᱠᱟᱱᱟ ᱢᱚᱡᱽ ᱚᱱᱟ ᱵᱟᱞᱮ ᱵᱟᱞᱮ ᱜᱷᱟᱥ ᱠᱚ ᱡᱟᱱᱟᱢ ᱨᱟᱠᱟᱵ ᱠᱟᱱᱟ ᱱᱟᱣᱟ ᱱᱟᱣᱟ ᱜᱷᱟᱥ ᱠᱚᱞᱮ ᱜᱮᱫ ᱟᱹᱜᱩ ᱠᱚ ᱠᱟᱱᱟ ᱩᱱᱠᱩ ᱞᱮ ᱡᱚᱢ ᱦᱚᱪᱚᱭᱮᱫ ᱠᱚᱣᱟ ᱟᱨ ᱢᱮᱨᱚᱢ ᱠᱚᱫᱚ ᱢᱮᱨᱚᱢ ᱠᱚᱦᱚᱸ ᱚᱱᱟᱜᱮ ᱜᱷᱟᱥ ᱜᱮ ᱟᱨ ᱱᱩᱠᱩ ᱥᱤᱢ ᱠᱚ ᱩᱱᱠᱩ ᱫᱚᱞᱮ ᱡᱚᱢ ᱦᱚᱪᱚᱭᱮᱫ ᱠᱚᱣᱟ ᱞᱮ ᱠᱷᱚᱫᱤ ᱠᱚ ᱚᱲᱟᱜ ᱠᱚᱨᱮᱱᱟᱜ ᱜᱮ ᱟᱨ ᱨᱟᱱ ᱠᱚᱞᱮ ᱡᱚᱢ ᱦᱚᱭᱮᱫ ᱠᱚᱣᱟ ᱟᱨ ᱜᱟᱹᱭ ᱰᱟᱝᱨᱟ ᱦᱚᱸ ᱥᱚᱢᱚᱭ ᱨᱮᱞᱮ ᱡᱚᱢ ᱦᱚᱪᱚᱭᱮᱫ ᱠᱚᱣᱟ ᱨᱟᱱ ᱠᱚᱦᱚᱸ ᱢᱚᱡᱽ ᱛᱮᱠᱚ ᱛᱟᱦᱮᱱᱟ ᱟᱨ ᱩᱱᱠᱩ ᱫᱚᱞᱮ ᱦᱟᱨᱟᱭᱮᱫ ᱠᱚᱣᱟ ᱚᱱᱠᱟ ᱚᱱᱠᱟ ᱛᱮᱜᱮ ᱟᱨ ᱦᱟᱨᱟ ᱠᱟᱛᱮᱫ ᱫᱚ ᱩᱱᱠᱩ ᱫᱚᱠᱚ ᱦᱟᱨᱟᱼᱵᱩᱨᱩ ᱠᱟᱛᱮᱫ ᱫᱚ ᱚᱲᱟᱜ ᱠᱚᱨᱮ ᱡᱩᱫᱤ ᱟᱞᱮ ᱞᱮ ᱡᱟᱦᱟᱱᱟ ᱨᱮ ᱞᱮ ᱠᱤᱨᱤᱧᱮᱫ ᱠᱚᱣᱟ ᱛᱚ ᱚᱱᱟ ᱛᱮᱜᱮ ᱟᱞᱮ ᱯᱚᱭᱥᱟ ᱦᱩᱭᱩᱜ ᱠᱟᱱ ᱛᱟᱞᱮᱭᱟ ᱚᱱᱟ ᱛᱮᱜᱮ ᱞᱮ ᱚᱱᱟ ᱠᱚᱫᱚ ᱞᱮ ᱥᱟᱹᱛ ᱮᱫᱟ ᱡᱮ ᱟᱨ ᱡᱚᱢ ᱠᱚᱨᱮ ᱫᱚ ᱱᱚᱣᱟ ᱵᱟᱦᱟ ᱥᱚᱨᱦᱟᱭ ᱠᱚᱨᱮ ᱱᱤᱭᱟᱹ ᱠᱚᱨᱮ ᱜᱮᱞᱮ ᱩᱱᱠᱩ ᱫᱚᱞᱮ ᱯᱮᱲᱟ ᱠᱚ ᱦᱤᱡᱩᱜ ᱠᱷᱟᱡ ᱞᱮ ᱱᱮᱶᱛᱟ ᱯᱮᱲᱟ ᱠᱚᱞᱮ ᱡᱚᱢ ᱦᱚᱪᱚᱭᱮᱫ ᱠᱚᱣᱟ ᱚᱱᱟ ᱞᱟᱹᱜᱤᱫ ᱛᱮᱞᱮ ᱟᱹᱥᱩᱞ ᱮᱜ ᱠᱚᱣᱟ ᱟᱨ ᱚᱲᱟᱜ ᱥᱮᱱᱟᱜ ᱚᱥᱩᱵᱤᱛᱟ ᱦᱚᱸ ᱡᱮᱱᱚ ᱩᱱᱠᱩ ᱟᱹᱥᱩᱞ ᱠᱟᱛᱮ ᱜᱮᱞᱮ ᱯᱚᱭᱥᱟ ᱠᱟᱛᱮᱫ ᱢᱟᱱᱮ ᱚᱱᱟ ᱛᱮᱜᱮ ᱞᱮ ᱢᱮᱠᱟᱯ ᱮᱫᱟ ᱡᱮᱱᱚ ᱚᱱᱟ ᱠᱷᱟᱹᱛᱤᱨ ᱛᱮᱞᱮ ᱟᱹᱥᱩᱞᱮᱫ ᱠᱚᱣᱟ